ᱦᱮᱸ ᱚᱠᱚᱭᱮᱢ ᱞᱟᱹᱭᱮᱫᱟ ᱚᱻ ᱪᱮᱫ ᱮᱢ ᱢᱮᱱᱮᱫ ᱠᱟᱱ ᱛᱟᱦᱮᱱᱟ ᱚᱻ ᱟᱞᱮ ᱱᱚᱸᱰᱮᱱ ᱠᱚᱫᱚᱞᱮ ᱡᱚᱢᱟ ᱟᱲᱟᱜ ᱛᱮᱠᱮ ᱠᱚ ᱨᱚᱠᱚᱡᱽ ᱛᱮᱠᱮ ᱠᱚ ᱥᱩᱠᱨᱤ ᱞᱮᱴᱚ ᱠᱚ ᱱᱤᱭᱟᱹ ᱠᱚᱫᱚ ᱛᱩᱲᱤ ᱟᱲᱟᱜ ᱵᱟᱹᱛᱩᱣᱟᱹ ᱟᱲᱟᱜ ᱫᱩᱨᱩᱢ ᱟᱲᱟᱜ ᱚᱱᱟ ᱫᱚ ᱥᱤᱫ ᱟᱜᱩᱭᱟᱞᱮ ᱟᱫᱚ ᱥᱤᱫ ᱟᱹᱜᱩ ᱠᱟᱛᱮ ᱵᱚᱞᱮ ᱜᱮᱫᱟ ᱜᱮᱫ ᱠᱟᱛᱮᱞᱮ ᱦᱤᱧᱦᱟᱹᱲᱟ ᱦᱤᱧᱦᱟᱹᱲ ᱠᱟᱛᱮ ᱞᱮ ᱟᱫᱚ ᱞᱮ ᱟᱫᱚ ᱞᱮ ᱠᱚᱲᱟᱭ ᱨᱮ ᱥᱩᱱᱩᱢ ᱞᱮ ᱫᱩᱞᱟ ᱟᱫᱚ ᱢᱤᱫᱴᱮᱡ ᱢᱟᱹᱨᱤᱡ ᱞᱮ ᱴᱷᱚᱡᱟ ᱟᱫᱚᱞᱮ ᱩᱛᱩᱭᱟ ᱟᱫᱚ ᱯᱟᱸᱪᱢᱤᱱᱤᱴ ᱜᱟᱱ ᱦᱩᱭᱩᱜᱼᱟ ᱟᱫᱚᱞᱮ ᱯᱷᱮᱰᱟ ᱟᱫᱚ ᱫᱟᱠᱟ ᱥᱟᱣᱛᱮ ᱵᱟᱥᱠᱮ ᱫᱟᱠᱟ ᱥᱟᱛᱮᱡ ᱞᱮ ᱡᱚᱢᱟ ᱚᱱᱟ ᱵᱟᱥᱠᱮ ᱫᱟᱠᱟ ᱫᱚ ᱦᱚᱞᱟ ᱠᱷᱚᱱ ᱥᱮ ᱢᱟᱫᱷᱮᱨ ᱠᱷᱚᱱ ᱞᱮ ᱫᱟᱠᱟ ᱫᱚᱦᱚ ᱵᱟᱲᱟ ᱠᱟᱜᱼᱟ ᱟᱫᱚ ᱚᱱᱟ ᱠᱚ ᱚᱱᱠᱟ ᱚᱱᱟ ᱫᱚ ᱵᱟᱥᱠᱮ ᱫᱟᱠᱟ ᱞᱮ ᱢᱮᱛᱟᱜᱼᱟ

ᱦᱮᱸ ᱦᱮᱸ

ᱚᱱᱟᱫᱚ ᱦᱩᱭᱩᱜ ᱠᱟᱱᱟ ᱢᱟᱱᱮ ᱟᱛᱚᱵ ᱪᱟᱞ ᱚᱱᱟᱫᱚ ᱡᱚᱠᱷᱚᱱ ᱛᱚᱠᱷᱚᱱᱞᱮ ᱞᱮᱴᱚ ᱠᱚᱣᱟ ᱜᱟᱹᱰᱭᱟᱹ ᱠᱷᱚᱱᱞᱮ ᱵᱤᱥᱤᱨ ᱵᱷᱟᱜ ᱫᱚ ᱚᱱᱮ ᱵᱟᱹᱥᱟᱹᱠᱷ ᱡᱚᱥᱴᱤ ᱢᱟᱥ ᱛᱚᱠᱷᱚᱱ ᱫᱚ ᱫᱟᱜ ᱟᱸᱡᱮᱫ ᱠᱚᱜᱼᱟ ᱜᱟᱹᱰᱭᱟ ᱠᱚᱨᱮ ᱟᱫᱚᱞᱮ ᱚᱣᱟᱨ ᱟᱹᱜᱩ ᱠᱚᱣᱟ ᱟᱫᱚ ᱚᱣᱟᱨ ᱟᱹᱜᱩ ᱠᱟᱛᱮ ᱞᱮ ᱤᱭᱟᱹ ᱛᱤᱠᱤ ᱠᱚᱣᱟ ᱟᱨᱞᱮ ᱦᱚᱴᱚᱨ ᱠᱚᱣᱟ ᱟᱫᱚ ᱟᱫᱚᱞᱮ ᱞᱮᱴᱚ ᱠᱚᱣᱟ ᱚᱱᱟ ᱚᱱᱟ ᱠᱷᱳᱫᱮ ᱪᱟᱣᱞᱮ ᱥᱟᱞᱟᱜ ᱦᱮᱸ ᱦᱚᱞᱚᱝ ᱚᱪᱚᱭᱟᱞᱮ ᱟᱫᱚ ᱚᱱᱟ ᱥᱟᱣᱛᱮ ᱚᱱᱟᱞᱮ ᱞᱟᱜᱟᱣᱟᱠᱚᱣᱟ ᱛᱳ ᱞᱮᱴᱚ ᱠᱟᱛᱮᱫ ᱞᱮ ᱡᱚᱢ ᱠᱚᱣᱟ ᱩᱛᱩ ᱦᱮᱸ ᱩᱛᱩ ᱠᱟᱛᱮᱫ ᱦᱚᱸᱞᱮ ᱡᱚᱢ ᱠᱚᱜᱮᱭᱟ ᱦᱮᱸ ᱢᱟᱡᱷᱮ ᱢᱟᱡᱷᱮ ᱦᱮᱸ ᱦᱮᱸ ᱛᱚᱠᱷᱚᱱ ᱦᱟᱠᱳ ᱠᱚᱦᱚᱸ ᱡᱤᱞ ᱠᱚᱦᱚᱸ ᱥᱩᱠᱨᱤ ᱯᱤᱴᱷᱟᱹ ᱞᱟᱴᱷᱟ ᱠᱩᱦᱚᱸ ᱞᱮ ᱡᱚᱢ ᱜᱮᱭᱟ ᱯᱨᱚᱛᱷᱚᱢ ᱫᱚ ᱡᱤᱞ ᱞᱮ ᱩᱛᱩ ᱞᱟᱦᱟᱭᱟ ᱜᱮᱫᱽ ᱠᱟᱛᱮᱫ ᱟᱫᱚ ᱩᱛᱩ ᱠᱟᱛᱮᱫ ᱚᱱᱟ ᱦᱚᱞᱚᱝ ᱞᱮ ᱥᱤᱯᱤᱭᱟ ᱟᱫᱚ ᱞᱮ ᱚᱸᱰᱮ ᱦᱚᱞᱚᱝ ᱢᱟᱠᱷᱟᱣᱟ ᱚᱱᱟ ᱩᱛᱩ ᱥᱟᱣᱛᱮᱜᱮ ᱟᱫᱚ ᱚᱱᱮ ᱵᱤᱨ ᱥᱟᱨᱡᱚᱢ ᱥᱟᱠᱟᱢ ᱨᱮᱞᱮ ᱯᱟᱛᱲᱟᱭᱟᱞᱮ ᱟᱨ ᱚᱸᱰᱮ ᱞᱮ ᱫᱚᱦᱚᱭᱟ ᱟᱨ ᱛᱟᱣᱟ ᱛᱟᱣᱟ ᱨᱮᱞᱮ ᱞᱟᱹᱫᱮᱭᱟ ᱟᱨᱞᱮ ᱤᱥᱤᱱ ᱤᱥᱤᱱᱟ ᱟᱨᱞᱮ ᱡᱚᱢᱟ ᱟᱹᱰᱤ ᱢᱚᱸᱡᱽ ᱜᱮ ᱥᱤᱵᱤᱞᱟ ᱦᱮᱸ ᱟᱹᱰᱤ ᱢᱚᱸᱡᱽ ᱜᱮ ᱥᱤᱵᱤᱞᱟ ᱟᱨ ᱱᱤᱭᱟᱹ ᱠᱚᱨᱮᱱ ᱞᱮ ᱡᱚᱢᱟ ᱟᱲᱟᱜ ᱛᱮᱠᱮ ᱠᱚᱢᱟᱹᱧ ᱞᱟᱹᱭᱟᱫ ᱢᱮ ᱟᱨ ᱦᱮᱸ ᱠᱟᱴᱠᱚᱢ ᱦᱚᱸ ᱚᱱᱮ ᱠᱟᱴᱠᱚᱢ ᱫᱚ ᱥᱤᱡᱤᱱ ᱥᱤᱡᱤᱱ ᱠᱚ ᱧᱟᱢᱚᱜᱼᱟ ᱛᱳ ᱡᱚᱠᱷᱚᱱ ᱵᱟᱹᱭᱥᱟᱹᱠ ᱫᱤᱠᱮ ᱵᱟᱹᱭᱥᱟᱹᱠ ᱟᱥᱟᱲ ᱢᱟᱥ ᱥᱮᱡ ᱚᱱᱛᱮ ᱠᱚ ᱧᱟᱢᱚᱜᱼᱟ ᱤᱭᱟᱹ ᱢᱟᱴ ᱠᱚᱨᱮ ᱠᱟᱴᱠᱚᱢ ᱜᱚᱸᱜᱷᱟ ᱛᱚᱠᱷᱚᱱ ᱩᱱᱠᱩ ᱦᱚᱸ ᱥᱤᱯᱤ ᱠᱟᱛᱮᱫ ᱞᱮ ᱡᱚᱢ ᱠᱚᱣᱟ ᱩᱛᱩ ᱠᱟᱛᱮᱫ ᱦᱚᱞᱮ ᱡᱚᱢ ᱠᱚᱣᱟ ᱟᱨ ᱜᱚᱸᱜᱷᱟ ᱠᱩᱫᱚ ᱨᱟᱯᱟᱜ ᱠᱟᱛᱮᱫ ᱦᱚᱞᱮ ᱡᱚᱢ ᱠᱚᱜᱮᱭᱟ ᱦᱮᱸ ᱟᱹᱜᱩ ᱠᱟᱛᱮᱫ ᱩᱛᱩ ᱠᱚᱣᱟ ᱞᱮ ᱟᱢᱲᱟ ᱥᱟᱣᱛᱮ ᱚᱠᱚᱭ ᱫᱚ ᱡᱚᱡᱚ ᱥᱟᱣᱛᱮ ᱟᱞᱮᱫᱚ ᱜᱚᱴᱟ ᱛᱮᱦᱚᱞᱮ ᱡᱚᱢ ᱠᱚᱜᱮᱭᱟ ᱟᱨ ᱜᱮᱫ ᱦᱚᱞᱮ ᱜᱮᱫ ᱠᱚᱜᱮᱭᱟ ᱵᱟᱱᱟᱨ ᱠᱟᱛᱮᱫ ᱜᱮᱞᱮ ᱡᱚᱢ ᱠᱚᱣᱟ ᱞᱟᱹᱴᱩ ᱠᱚᱫᱚᱞᱮ ᱜᱮᱫ ᱠᱚᱣᱟ ᱚ ᱚ

ᱚ ᱦᱮᱸ ᱱᱚᱛᱮᱫᱚ ᱚᱱᱮ ᱚᱱᱠᱟ ᱵᱟᱭ ᱫᱟᱜᱟ ᱚᱠᱟ ᱵᱚᱪᱷᱚᱨᱮ ᱫᱟᱜᱟ ᱚᱠᱟ ᱵᱚᱪᱷᱚᱨ ᱵᱟᱝ ᱚᱫᱚ ᱚᱱᱮ ᱢᱟᱺᱰᱤ ᱫᱟᱠᱟ ᱠᱚᱜᱮᱞᱮ ᱡᱚᱢ ᱵᱟᱲᱟᱭᱟ ᱨᱚᱠᱚᱡ ᱞᱮᱴᱚ ᱠᱩᱜᱮ ᱦᱮᱸ ᱠᱚᱥᱴᱚ ᱨᱮᱫᱚ ᱪᱮᱠᱟᱭᱟ ᱪᱟᱸᱫᱳ ᱢᱟᱢᱟ ᱵᱟᱭ ᱮᱢᱟᱢ ᱠᱷᱟᱡᱽ ᱵᱟᱝ ᱫᱟᱜᱢᱮ ᱢᱮᱱᱟᱠᱚ ᱦᱮᱸ ᱮᱢᱟ ᱟᱯᱮᱭᱟᱞᱮ ᱮᱢᱟ ᱟᱯᱮᱭᱟᱞᱮ ᱟᱨ ᱵᱟᱠᱚ ᱮᱢᱚᱜᱼᱟ ᱨᱮᱸᱜᱮᱡᱽ ᱦᱚᱲᱫᱚ ᱵᱟᱠᱚ ᱠᱮᱭᱟᱨ ᱦᱚᱫ ᱟᱞᱮᱭᱟᱛᱳ ᱚ ᱚ ᱟᱞᱮᱫᱚ ᱚ ᱦᱮᱸ ᱟᱞᱮᱫᱚ ᱯᱩᱨᱵᱚ ᱵᱚᱨᱫᱷᱚᱢᱟᱱ ᱡᱮᱞᱟ ᱠᱟᱱ ᱛᱟᱞᱮᱭᱟ ᱟᱨ ᱴᱚᱞᱟ ᱧᱩᱛᱩᱢ ᱫᱚ ᱜᱤᱨᱤ ᱴᱚᱞᱟ ᱦᱮᱸ ᱚ ᱠᱚᱴᱟ ᱚᱧᱪᱚᱞ ᱥᱮᱱᱡᱟᱜ ᱟᱞᱮ ᱦᱮᱸ ᱟᱫᱚ ᱵᱟᱠᱩ ᱪᱟᱞᱟᱜ ᱜᱮᱭᱟᱞᱮ ᱛᱳ ᱟᱫᱚ ᱵᱟᱠᱚ ᱠᱮᱭᱟᱨᱟᱞᱮᱭᱟ ᱠᱷᱟᱹᱞᱤ ᱠᱚ ᱢᱮᱛᱟᱞᱮᱭᱟ ᱦᱮᱸ ᱮᱢᱟ ᱮᱢᱟᱯᱮ ᱦᱮᱭᱟᱞᱮ ᱮᱢᱟᱯᱮ ᱜᱮᱭᱟᱞᱮ ᱟᱨ ᱵᱟᱠᱚ ᱮᱢᱟ ᱞᱮᱭᱟ ᱴᱷᱤᱠ ᱜᱮᱭᱟ ᱛᱟᱦᱚᱞᱮ ᱴᱷᱤᱠ ᱜᱮᱭᱟ ᱛᱟᱦᱚᱞᱮ